ᱟᱜᱮ ᱡᱚᱦᱟᱨ ᱟᱪᱪᱷᱟ ᱜᱚᱢᱠᱮ ᱟᱪᱪᱷᱟ ᱟᱯᱮ ᱟᱛᱳ ᱫᱤᱥᱚᱢ ᱪᱮᱫ ᱠᱚ ᱚᱥᱩᱵᱤᱫᱟ ᱪᱮᱫᱠᱟ ᱢᱮᱱᱟᱜᱼᱟ ᱥᱮ ᱵᱟᱹᱪᱩᱜᱼᱟ ᱪᱮᱫ ᱠᱚ ᱠᱟᱹᱴᱤᱡ ᱵᱟᱲᱟᱭ ᱥᱟᱱᱟᱭᱮᱫ ᱞᱤᱧᱟ ᱫᱷᱚᱨᱟ ᱡᱟᱜ ᱚᱱᱠᱟ ᱨᱩᱣᱟᱹ ᱦᱟᱹᱥᱩᱜ ᱠᱟᱱᱟ ᱯᱮ ᱫᱷᱚᱨᱟᱡᱟ ᱚᱱᱠᱟ ᱮᱢᱵᱩᱞᱮᱱᱥ ᱥᱮᱵᱟ ᱢᱮᱱᱟᱜᱼᱟ ᱥᱮ ᱵᱟᱝᱟ ᱚᱱᱠᱟ ᱚᱱᱟ ᱦᱮᱸ ᱮᱢᱵᱩᱞᱮᱱᱥ ᱦᱳᱭ ᱦᱳᱭ ᱦᱳᱭ ᱦᱳᱭ ᱟᱯᱮ ᱚᱱᱟ ᱟᱯᱮ ᱚᱸᱰᱮ ᱰᱚᱠᱛᱚᱨ ᱠᱷᱟᱱᱟ ᱨᱮ ᱢᱟᱱᱮ ᱥᱩᱵᱤᱫᱟ ᱡᱟᱦᱟᱸ ᱵᱟᱠᱚ ᱢᱮᱱᱟ ᱮᱠᱥ ᱥᱮᱨᱮ ᱥᱩᱵᱤᱫᱟ ᱢᱮᱱᱟᱜᱼᱟ ᱥᱮ ᱵᱟᱝᱼᱟ ᱦᱳᱭ ᱚᱱᱟᱜᱮ ᱵᱟᱲᱟᱭ ᱥᱟᱱᱟᱭᱮᱫ ᱞᱤᱧᱟ ᱚᱱᱟ ᱠᱚ ᱠᱤᱝᱵᱟ ᱡᱟᱦᱟᱸ ᱞᱮᱠᱟ ᱵᱞᱟᱰ ᱵᱞᱟᱰ ᱫᱟᱱ ᱨᱮᱭᱟᱜ ᱚᱱᱟ ᱠᱚ ᱵᱞᱟᱰ ᱧᱟᱢ ᱨᱮᱭᱟᱜ ᱥᱩᱵᱤᱫᱟ ᱠᱚᱢᱮᱱᱟᱜᱼᱟ ᱥᱮ ᱵᱟᱝᱼᱟ ᱚᱱᱟ ᱵᱞᱟᱰ ᱮᱠᱥᱪᱮᱧᱡᱽ ᱦᱩᱭᱩᱜ ᱠᱟᱱᱟ ᱟᱨ ᱱᱚᱝᱠᱟ ᱫᱚ ᱩᱱᱟᱹᱜ ᱱᱚᱝᱠᱟ ᱫᱚ ᱵᱟᱭ ᱧᱟᱢᱚᱜ ᱠᱟᱱᱟ ᱦᱳᱭ ᱚᱱᱟ ᱠᱚ ᱦᱳᱭ ᱦᱳᱭ ᱵᱟᱝᱠᱷᱟᱱ ᱡᱚᱛᱚᱣᱟᱜ ᱜᱚᱵᱽᱢᱮᱱᱴ ᱡᱚᱛᱚᱣᱟᱜ ᱥᱩᱵᱤᱫᱟᱭ ᱮᱢᱚᱜ ᱠᱟᱱᱟ ᱟᱵᱚ ᱢᱮᱫ ᱤᱭᱟᱹ ᱟᱵᱚᱣᱟᱜ ᱟᱹᱠᱷᱤ ᱪᱤᱠᱤᱛᱥᱟ ᱯᱷᱤᱨᱤ ᱛᱮ ᱡᱟᱦᱟᱸᱭᱟᱜ ᱢᱮᱫ ᱠᱷᱟᱨᱟᱯᱚᱜ ᱠᱟᱱᱟ ᱢᱮᱫ ᱪᱤᱠᱤᱛᱥᱟ ᱨᱮᱱᱟᱜ ᱯᱷᱤᱨᱤ ᱯᱷᱤᱨᱤ ᱠᱳᱨᱥ ᱡᱟᱦᱟᱸᱭ ᱢᱟᱱᱮ ᱴᱤᱵᱤ ᱧᱟᱢ ᱠᱟᱫᱮᱭᱟ ᱡᱟᱦᱟᱸᱭ ᱡᱚᱠᱷᱚᱢᱟ ᱡᱟᱦᱟᱸᱭ ᱴᱤᱵᱤ ᱡᱚᱠᱷᱚᱢᱟ ᱦᱟᱜ ᱩᱱᱠᱩ ᱦᱚᱸ ᱯᱷᱤᱨᱤ ᱛᱮ ᱴᱨᱤᱴᱢᱮᱱᱴ ᱚᱱᱮ ᱚᱱᱟ ᱠᱚᱜᱮ ᱡᱚᱛᱚᱣᱟᱜ ᱟᱹᱰᱤ ᱜᱟᱱ ᱥᱩᱵᱤᱫᱟ ᱜᱚᱵᱽᱢᱮᱱᱴ ᱮᱢᱚᱜ ᱠᱟᱱᱟᱭ ᱥᱩᱵᱤᱫᱟ ᱠᱚ ᱟᱯᱮ ᱯᱮ ᱧᱟᱢᱮᱜᱼᱟ ᱥᱮ ᱵᱟᱝ ᱚᱱᱟ ᱠᱚᱜᱮ ᱟᱹᱞᱤᱧ ᱵᱟᱲᱟᱭ ᱥᱟᱱᱟᱭᱮᱫ ᱞᱤᱧᱟ ᱦᱮᱸ ᱥᱮ

ᱚᱻ ᱚᱱᱟ ᱠᱟᱷᱟ ᱜᱮ ᱟᱹᱞᱤᱧ ᱵᱟᱲᱟᱭ ᱥᱟᱱᱟᱭᱮᱫ ᱞᱤᱧᱟ ᱚᱱᱟ ᱠᱚ ᱦᱩᱱᱟᱹᱝ ᱞᱟᱹᱭ ᱞᱮᱠᱷᱟᱱ ᱫᱚ ᱱᱟᱯᱟᱭᱚᱜᱼᱟ ᱦᱮᱸ ᱥᱮ ᱟᱪᱪᱷᱟ ᱜᱚᱢᱠᱮ ᱴᱷᱤᱠᱟ ᱱᱟᱦᱟᱜ ᱛᱟᱭᱚᱢ ᱛᱮᱞᱟᱝ ᱜᱟᱞᱢᱟᱨᱟᱣᱟ ᱦᱮᱸ ᱡᱚᱦᱟᱨ ᱦᱮᱸ ᱡᱚᱦᱟᱨ ᱡᱚᱦᱟᱨ